ᱛᱤ ᱛᱮ ᱵᱮᱱᱟᱣ ᱡᱤᱱᱤᱥ ᱟᱹᱰᱤ ᱜᱟᱱ ᱟᱫ ᱪᱟᱵᱟᱭᱮᱱᱟ ᱮᱥᱮ ᱢᱟᱲᱟᱝ ᱚᱲᱟᱜ ᱠᱚ ᱠᱚᱨᱟᱛᱮ ᱠᱚ ᱫᱟᱞᱚᱵᱟ ᱛᱟᱦᱮᱸᱫ ᱚᱱᱟ ᱦᱚᱸ ᱠᱚᱢ ᱤᱫᱤᱭᱮᱱᱟ ᱢᱟᱞᱦᱮ ᱠᱚ ᱠᱩᱝᱠᱟᱹᱞ ᱠᱚ ᱦᱟᱴᱟᱜ ᱠᱚ ᱴᱩᱠᱩᱡ ᱠᱚᱠᱚ ᱵᱮᱱᱟᱣᱟ ᱛᱟᱦᱮᱸᱫ ᱚᱱᱟ ᱦᱚᱸ ᱠᱚᱢ ᱤᱫᱤᱭᱮᱱᱟ ᱢᱟᱲᱟᱝ ᱡᱚᱱᱚᱜ ᱠᱚᱠᱚ ᱜᱟᱞᱟᱝ ᱵᱟᱲᱟᱭᱟ ᱛᱟᱦᱮᱸᱫ ᱚᱱᱟ ᱦᱚᱸᱠᱚ ᱠᱚᱢ ᱮᱱᱟ ᱱᱮᱛᱟᱨ ᱠᱤᱨᱤᱧ ᱡᱚᱱᱚᱜ ᱛᱮᱜᱮ ᱚᱲᱟᱜ ᱠᱚ ᱠᱚ ᱡᱚᱜᱮ ᱟ ᱥᱤᱞᱟᱹᱭ ᱢᱮᱹᱥᱤᱱ ᱦᱚᱸ ᱱᱮᱛᱟᱨ ᱠᱚᱢ ᱤᱫᱤᱭᱮᱱᱟ